ᱟᱹᱞᱤᱧ ᱡᱚᱢᱢᱩ ᱠᱟᱥᱢᱤᱨ ᱠᱚᱞᱤᱧ ᱪᱟᱞᱟᱣᱟ ᱵᱟᱵᱟ ᱫᱷᱟᱢ ᱠᱚᱞᱤᱧ ᱧᱮᱞ ᱠᱮᱜᱼᱟ ᱥᱤᱵᱽ ᱢᱚᱱᱫᱤᱨ ᱮᱢᱟᱱ ᱛᱮᱢᱟᱱ ᱞᱤᱧ ᱧᱮᱞ ᱠᱮᱜᱼᱟ ᱟᱹᱰᱤ ᱵᱮᱥ ᱞᱤᱧ ᱵᱩᱡᱷᱟᱹᱣ ᱠᱮᱜᱼᱟ ᱪᱟᱞᱟᱜ ᱵᱮᱲᱟᱨᱮ ᱡᱟᱦᱟᱸ ᱡᱚᱢᱟᱜ ᱠᱚᱞᱤᱧ ᱤᱫᱤ ᱞᱮᱜᱼᱟ ᱪᱟ ᱪᱟᱵᱟ ᱡᱟᱣᱨᱟᱭᱮᱱᱟ ᱟᱴ ᱫᱚᱥ ᱫᱤᱱ ᱞᱤᱧ ᱛᱟᱦᱮᱸ ᱜᱚᱫ ᱱᱟ ᱤᱱᱟᱹᱜ ᱠᱷᱟᱱ ᱯᱚᱭᱥᱟ ᱦᱚᱸ ᱱᱚᱛᱮ ᱠᱚᱢ ᱡᱩᱨᱤ ᱫᱷᱟᱨᱟ ᱞᱤᱧ ᱤᱫᱤ ᱞᱮᱜᱼᱟ ᱯᱩᱭᱥᱟᱹ ᱠᱚ ᱩᱱᱟᱹᱜ ᱵᱟᱹᱱᱩᱜ ᱟᱹᱱᱤᱡ ᱚᱱᱠᱟᱛᱮ ᱦᱮᱡ ᱦᱮᱡ ᱥᱮᱱ ᱡᱚᱦᱚᱜ ᱟᱹᱰᱤ ᱠᱚᱥᱴᱚᱞᱤᱧ ᱵᱩᱡᱷᱟᱹᱣ ᱠᱮᱜᱼᱟ ᱠᱚᱥᱴᱚ ᱠᱟᱛᱮᱫ ᱡᱟᱭᱦᱳᱠ ᱡᱟᱦᱟᱸ ᱜᱮ ᱡᱟᱦᱟᱸ ᱜᱮᱞᱤᱧ ᱤᱫᱤ ᱞᱮᱜᱼᱟ ᱚᱱᱟ ᱠᱚᱢᱟ ᱪᱟᱵᱟᱭᱮᱱᱟ ᱴᱨᱮᱹᱱ ᱠᱚᱨᱮᱜ ᱦᱚᱸ ᱚᱱᱠᱟ ᱡᱚᱢᱟᱜ ᱥᱩᱵᱤᱫᱷᱟ ᱠᱚ ᱵᱟᱹᱱᱩᱜ ᱟᱹᱱᱤᱡ ᱦᱤᱡᱩᱜ ᱥᱮᱱᱚᱜ ᱚᱥᱩᱵᱤᱫᱷᱟ ᱵᱮᱲᱟ ᱨᱮ ᱡᱟᱭᱦᱳᱠ ᱡᱚᱴᱟᱣ ᱠᱚᱲᱟ ᱠᱚᱠᱚ ᱥᱮᱵᱷ ᱧᱚᱜ ᱠᱮᱜ ᱞᱮᱭᱟ ᱡᱚᱢᱼᱧᱩ ᱠᱚᱫᱚ ᱤᱱᱠᱟᱹ ᱚᱵᱷᱟᱵᱽ ᱚᱵᱷᱟᱵᱽ ᱛᱮᱜᱮ ᱚᱲᱟᱜ ᱞᱤᱧ ᱥᱮᱴᱮᱨᱮᱱᱟ ᱥᱮᱴᱮᱨ ᱠᱟᱛᱮᱫ ᱥᱮᱴᱮᱨ ᱠᱟᱛᱮᱫ ᱚᱲᱟᱜ ᱦᱚᱲ ᱠᱚ ᱥᱟᱞᱟᱜ ᱟᱹᱰᱤ ᱠᱩᱥᱤ ᱠᱷᱚᱵᱚᱨᱤᱧ ᱮᱢᱟᱫ ᱠᱚᱣᱟ ᱱᱚᱝᱠᱟ ᱱᱚᱝᱠᱟ ᱢᱚᱱᱫᱤᱨ ᱠᱚ ᱢᱮᱱᱟᱜᱼᱟ ᱱᱚᱝᱠᱟ ᱱᱚᱝᱠᱟ ᱵᱩᱨᱩ ᱫᱤ ᱠᱚ ᱢᱮᱱᱟᱜᱼᱟ ᱵᱩᱨᱩ ᱛᱮᱜᱮ ᱛᱚᱞ ᱠᱟᱱᱟ ᱟᱨ ᱵᱩᱨᱩ ᱨᱮᱭᱟᱜ ᱵᱤᱥᱚᱭ ᱠᱚᱦᱚᱸ ᱡᱚᱛᱚᱧ ᱞᱟᱹᱭᱟᱫ ᱠᱚᱣᱟ ᱱᱚᱝᱠᱟ ᱱᱚᱝᱠᱟ ᱢᱚᱱᱫᱤᱨ ᱱᱚᱝᱠᱟ ᱱᱚᱝᱠᱟ ᱱᱚᱝᱠᱟ ᱱᱚᱝᱠᱟ ᱵᱩᱨᱩ ᱫᱷᱟᱨᱟ ᱠᱚ ᱪᱮᱬᱮ ᱪᱤᱯᱨᱩᱫ ᱠᱚ ᱟᱹᱰᱤ ᱵᱮᱥ ᱵᱮᱥ ᱪᱮᱬᱮ